ᱤᱧ ᱚᱱᱠᱟᱱ ᱫᱷᱚᱨᱚᱢ ᱟᱠᱷᱲᱟ ᱥᱮ ᱵᱚᱸᱜᱟ ᱟᱠᱷᱲᱟ ᱨᱮ ᱵᱮᱱᱟᱣ ᱟᱠᱟᱰᱟ ᱡᱟᱦᱟᱸ ᱫᱚ ᱟᱵᱚᱨᱮᱱ ᱵᱤᱨ ᱵᱟᱱᱴᱟ ᱥᱤᱫᱩ ᱠᱟᱹᱱᱦᱩ ᱛᱟᱹᱠᱤᱱᱟᱜ ᱦᱩᱞᱢᱟᱦᱟ ᱨᱮ ᱡᱟᱦᱟᱸ ᱢᱟᱱᱟᱣ ᱵᱟᱛᱟᱣ ᱦᱩᱭᱩᱜᱼᱟ ᱤᱱᱟᱹ ᱞᱟᱦᱟ ᱦᱤᱞᱳᱜ ᱚᱱᱟ ᱡᱟᱭᱜᱟ ᱯᱚᱨᱤᱥᱠᱟᱨ ᱥᱮ ᱢᱟᱜᱽ ᱯᱷᱟᱨᱪᱟ ᱪᱷᱤᱢ ᱪᱷᱟᱢ ᱫᱚᱦᱚ ᱠᱟᱛᱮᱜ ᱫᱚᱥᱟᱨ ᱦᱤᱞᱳᱜ ᱦᱩᱞ ᱢᱟᱦᱟ ᱢᱟᱱᱟᱣ ᱵᱟᱛᱟᱣ ᱦᱩᱭᱩᱜᱼᱟ ᱚᱱᱠᱟᱱ ᱴᱷᱟᱣ ᱨᱮ ᱟᱹᱰᱤ ᱡᱳᱨ ᱠᱟᱹᱢᱤᱧ ᱮᱢ ᱟᱠᱟᱫᱟ ᱟᱨ ᱱᱚᱣᱟ ᱨᱮᱱᱟᱜ ᱡᱳᱥ ᱫᱚ ᱟᱹᱰᱤ ᱜᱟᱱ ᱜᱮ ᱛᱟᱦᱮᱸ ᱠᱟᱱᱟ